ᱫᱩᱨᱜᱟᱯᱩᱨ ᱫᱮᱵᱤ ᱧᱮᱞᱤᱧ ᱪᱟᱞᱟᱜ ᱞᱟᱹᱜᱤᱫ ᱫᱮᱵᱤᱧᱮᱞ ᱪᱟᱞᱟᱜ ᱞᱟᱹᱜᱤᱫ ᱢᱤᱫ ᱴᱮᱱ ᱜᱟᱹᱰᱤ ᱞᱤᱧ ᱵᱷᱟᱲᱟᱣᱟᱠᱟᱫᱟ ᱪᱮᱫᱟᱥᱮ ᱠᱟᱹᱴᱤᱡ ᱜᱤᱫᱽᱨᱟᱹ ᱢᱮᱱᱟᱭᱟ ᱵᱟᱥᱛᱮᱫᱚ ᱴᱷᱮᱞᱟ ᱴᱷᱮᱞᱤ ᱫᱩᱲᱩᱵ ᱡᱟᱭᱜᱟᱠᱚ ᱵᱟᱝ ᱧᱟᱢᱚᱜᱼᱟ ᱚᱱᱟᱛᱮ ᱜᱟᱹᱰᱤᱞᱤᱧ ᱵᱷᱟᱲᱟᱣᱟᱠᱟᱫᱟ ᱫᱩᱨᱜᱟᱯᱩᱨ ᱨᱮᱫᱚ ᱞᱟᱹᱭᱟᱠᱚ ᱫᱮᱵᱤᱫᱚ ᱟᱹᱰᱤ ᱫᱷᱩᱢᱜᱮᱭᱟ ᱟᱹᱰᱤ ᱥᱟᱺᱜᱤᱧ ᱥᱟᱺᱜᱤᱧ ᱠᱷᱚᱱ ᱦᱚᱲᱠᱚ ᱫᱤᱠᱩᱠᱚ ᱦᱤᱡᱩᱜᱼᱟ ᱫᱩᱨᱜᱟᱯᱩᱨ ᱛᱤᱭᱳᱜ ᱠᱟᱛᱮᱫ ᱱᱤᱛᱚᱜ ᱫᱚ ᱫᱟᱫᱟᱞᱤᱧ ᱠᱩᱞᱤᱭᱫᱮᱭᱟ ᱛᱤᱱᱟᱹᱜ ᱵᱷᱟᱲᱟ ᱦᱳᱭᱮᱱ ᱛᱟᱢᱟ ᱟᱨ ᱵᱷᱟᱲᱟᱢᱟ ᱯᱚᱭᱥᱟᱢᱟ ᱵᱟᱹᱞᱤᱧ ᱟᱹᱜᱩ ᱟᱠᱟᱫ ᱛᱟᱦᱚᱞᱮ ᱯᱷᱳᱱᱯᱮ ᱵᱟᱝᱠᱷᱟᱱ ᱜᱩᱜᱳᱞᱯᱮ ᱤᱫᱤ ᱦᱳᱭᱳᱜ ᱠᱷᱟᱱ ᱚᱱᱟᱞᱤᱧ ᱯᱮᱢᱮᱱᱴ ᱟᱢᱟ ᱟᱨᱡᱚᱫᱤ ᱚᱱᱟᱡᱚᱫᱤ ᱵᱟᱝᱦᱳᱭᱳᱜ ᱠᱷᱟᱱ ᱮᱴᱟᱜ ᱦᱚᱲᱴᱷᱮᱱ ᱠᱷᱚᱱ ᱡᱩᱫᱤ ᱵᱮᱵᱚᱥᱛᱟ ᱫᱟᱲᱮᱜ ᱠᱷᱟᱱ ᱛᱟᱦᱚᱞᱮ ᱚᱸᱰᱮᱞᱤᱧ ᱯᱷᱳᱱᱯᱮᱭᱟᱢᱟ